ᱦᱮᱞᱳ ᱜᱚᱢᱠᱮ ᱢᱮᱱᱮᱫ ᱛᱟᱦᱮᱸᱜ ᱤᱧ ᱵᱟᱨᱭᱟ ᱨᱩᱴᱩᱧ ᱳᱰᱟᱨ ᱞᱮᱫᱟ ᱢᱮᱱᱠᱷᱟᱱ ᱩᱱᱟᱹᱜ ᱤᱧ ᱴᱷᱮᱱ ᱠᱟᱹᱣᱰᱤ ᱵᱟᱱᱩᱜᱼᱟ ᱛᱚ ᱚᱱᱟ ᱠᱷᱟᱹᱛᱤᱨ ᱤᱧ ᱞᱟᱹᱭᱮᱫ ᱛᱟᱦᱮᱸᱜ ᱨᱩᱴᱤ ᱨᱮᱱᱟᱜ ᱯᱚᱨᱤ ᱢᱟᱱ ᱫᱩᱧ ᱠᱚᱢᱟ ᱢᱟᱱᱮ ᱵᱟᱨᱭᱟ ᱫᱚ ᱵᱟᱝ ᱢᱤᱫᱴᱟᱝ ᱟᱹᱜᱩ ᱦᱚᱴᱚ ᱟᱹᱧᱟ ᱵᱟᱨᱭᱟ ᱨᱩᱴᱤ ᱞᱟᱹᱜᱤᱫ ᱫᱤ ᱤᱧ ᱴᱷᱮᱱ ᱠᱟᱹᱣᱰᱤ ᱵᱟᱱᱩᱜᱼᱟ ᱚᱱᱟᱛᱮ ᱢᱤᱫᱴᱟᱝ ᱜᱮᱢ ᱟᱹᱜᱩ ᱦᱚᱴᱚ ᱟᱹᱧᱟ